ᱟᱵᱚ ᱥᱟᱱᱛᱟᱲᱟᱜ ᱫᱚ ᱟᱭᱢᱟ ᱨᱚᱠᱚᱢ ᱟᱹᱨᱤᱪᱟᱹᱞᱤ ᱦᱮᱱᱟᱜᱼᱟ ᱡᱮᱢᱚᱱ ᱥᱚᱨᱦᱟᱭ ᱵᱟᱦᱟ ᱢᱟᱜᱽ ᱵᱟᱯᱞᱟ ᱵᱷᱟᱸᱰᱟᱱ ᱟᱭᱢᱟ ᱠᱤᱪᱷᱩ ᱢᱮᱱᱟᱜ ᱟᱠᱟᱫᱟ ᱡᱮᱢᱚᱱ ᱥᱚᱨᱦᱟᱭ ᱫᱚ ᱯᱳᱥ ᱪᱟᱸᱫᱳ ᱦᱩᱭᱩᱜᱼᱟ ᱦᱚᱲᱟᱜ ᱚᱱᱟᱜᱮ ᱞᱟᱹᱴᱩ ᱯᱚᱨᱚᱵᱽ ᱠᱟᱱ ᱛᱟᱵᱚᱱᱟ ᱟᱨ ᱱᱚᱣᱟ ᱯᱚᱨᱚᱵᱽ ᱨᱮᱫᱚ ᱡᱚᱛᱚ ᱠᱚᱜᱮ ᱵᱚᱭᱦᱟ ᱢᱤᱥᱨᱟ ᱡᱚᱛᱚ ᱜᱮ ᱢᱤᱫᱴᱷᱮᱱ ᱵᱚᱱ ᱡᱚᱢ ᱧᱩᱭᱟ ᱟᱨ ᱵᱷᱟᱸᱰᱟᱱ ᱵᱟᱯᱞᱟ ᱫᱚ ᱦᱩᱭᱩᱜ ᱠᱟᱱᱟ ᱡᱮᱢᱚᱱ ᱜᱚᱜᱚ ᱵᱟᱵᱟ ᱡᱟᱸᱦᱟᱭ ᱠᱚ ᱜᱚᱡ ᱵᱟᱲᱟᱣ ᱟᱠᱟᱱᱟ ᱩᱱᱠᱩ ᱧᱩᱛᱩᱢ ᱛᱮ ᱵᱷᱟᱸᱰᱟᱱ ᱥᱤᱢ ᱠᱩᱴᱟᱹᱢ ᱴᱚᱞᱟ ᱠᱚᱨᱮᱱ ᱡᱚᱢ ᱚᱪᱚ ᱤᱱᱟᱹᱜᱮ ᱵᱷᱟᱸᱰᱟᱱ ᱨᱮᱭᱟᱜ ᱞᱟᱹᱠᱛᱤ ᱫᱚ ᱟᱨ ᱵᱟᱯᱞᱟ ᱫᱚ ᱦᱩᱭᱩᱜ ᱠᱟᱱᱟ ᱡᱮᱢᱚᱱ ᱯᱷᱟᱹᱜᱩᱱ ᱵᱚᱸᱜᱟ ᱫᱚ ᱟᱹᱰᱤ ᱡᱟᱹᱥᱛᱤ ᱠᱚ ᱵᱟᱯᱞᱟᱜᱼᱟ ᱟᱨ ᱵᱷᱟᱸᱰᱟᱱ ᱫᱚ ᱪᱟᱹᱛ ᱢᱟᱥ ᱪᱟᱹᱛ ᱢᱟᱥ ᱫᱚ ᱦᱚᱲᱟᱜ ᱮᱠᱮᱱ ᱵᱷᱟᱸᱰᱟᱱ ᱛᱟᱸᱦᱮᱱᱟ ᱟᱨ ᱵᱮᱹᱥᱤᱨ ᱵᱷᱟᱜᱽ ᱜᱮ ᱵᱷᱟᱸᱰᱟᱱ ᱛᱟᱦᱮᱸᱱᱚᱜᱼᱟ ᱟᱨ ᱯᱷᱟᱹᱜᱩᱱ ᱵᱟᱹᱭᱥᱟᱹᱠᱷ ᱱᱤᱭᱟᱹ ᱠᱚᱫᱚ ᱵᱟᱯᱞᱟ ᱥᱮᱨᱢᱟ ᱦᱚᱲᱟᱜ ᱫᱚ ᱟᱫᱚ ᱚᱱᱟ ᱵᱟᱨᱭᱟ ᱢᱟᱥ ᱫᱚ ᱟᱹᱰᱤ ᱡᱟᱹᱥᱛᱤ ᱠᱚ ᱵᱟᱯᱞᱟᱜᱼᱟ ᱟᱨ ᱵᱟᱯᱞᱟ ᱨᱮᱫᱚ ᱟᱭᱢᱟ ᱠᱤᱪᱷᱩ ᱱᱤᱭᱚᱢ ᱠᱟᱹᱱᱩᱱ ᱢᱮᱱᱟᱜᱼᱟ ᱩᱱᱟᱹᱜ ᱫᱚ ᱟᱨ ᱤᱧ ᱫᱚ ᱵᱟᱹᱧ ᱞᱟᱹᱭ ᱫᱟᱲᱮᱭᱟᱜ ᱠᱟᱱᱟ